ᱢᱤᱫᱴᱮᱱ ᱜᱟᱛᱮ ᱜᱤᱫᱽᱨᱟᱹ ᱢᱮᱱᱟᱭᱟ ᱛᱚ ᱩᱱᱤᱭᱟᱜ ᱢᱟᱱᱮ ᱯᱷᱚᱴᱳᱜᱨᱟᱯᱷᱤ ᱨᱮᱭᱟᱜ ᱟᱹᱰᱤ ᱥᱚᱠ ᱛᱟᱭ ᱛᱚ ᱩᱱᱤ ᱟᱭᱢᱟ ᱫᱤᱱ ᱠᱷᱚᱡ ᱜᱮ ᱤᱧ ᱴᱷᱮᱡ ᱮᱭ ᱞᱟᱹᱭ ᱥᱚᱫᱚᱨᱮᱫ ᱠᱟᱱ ᱛᱟᱦᱮᱱᱟ ᱡᱮ ᱤᱧ ᱫᱚ ᱯᱷᱚᱴᱳᱜᱨᱟᱯᱷᱟᱨ ᱟᱹᱰᱤ ᱥᱚᱠᱛᱤᱧ ᱛᱚ ᱤᱭᱟᱹ ᱢᱤᱫᱴᱮᱡ ᱯᱷᱚᱴᱳᱜᱨᱟᱯᱷᱟᱨ ᱦᱩᱭᱩᱜ ᱞᱟᱹᱜᱤᱫ ᱫᱚ ᱢᱤᱫᱴᱮᱱ ᱢᱚᱡᱽ ᱠᱮᱢᱮᱨᱟ ᱠᱤᱨᱤᱧ ᱫᱚᱨᱠᱟᱨᱟ ᱢᱟᱱᱮ ᱢᱤᱫᱴᱮᱱ ᱢᱚᱡᱽ ᱧᱟᱢ ᱫᱚᱨᱠᱟᱨᱟ ᱡᱮᱢᱚᱱ ᱫᱷᱚᱨᱮ ᱱᱟᱣ ᱢᱤᱫᱴᱮᱡ ᱯᱷᱚᱴᱳᱜᱨᱟᱯᱷᱟᱨ ᱡᱚᱠᱷᱚᱱᱮᱢ ᱦᱩᱭᱩᱜᱼᱟ ᱢᱚᱡᱽ ᱧᱚᱜ ᱠᱮᱢᱮᱨᱟ ᱟᱨᱠᱤ ᱠᱮᱢᱮᱨᱟ ᱠᱤᱨᱤᱧ ᱫᱚᱨᱠᱟᱨ ᱢᱚᱸᱡᱽ ᱧᱚᱜ ᱢᱟᱱᱮ ᱱᱤᱡᱮᱨᱟᱜ ᱦᱚᱸ ᱢᱤᱫᱴᱮᱱ ᱠᱚᱱᱯᱷᱤᱰᱮᱱᱥ ᱛᱟᱦᱮᱱ ᱫᱚᱨᱠᱟᱨ ᱢᱟᱱᱮ ᱡᱚᱠᱷᱚᱱ ᱢᱤᱫᱴᱮᱱ ᱯᱷᱚᱴᱳᱜᱨᱟᱯᱷᱤᱢ ᱦᱩᱭᱩᱜᱼᱟ ᱢᱟᱱᱮ ᱯᱷᱚᱴᱳᱜᱨᱟᱯᱷᱤ ᱪᱮᱫ ᱪᱮᱫ ᱠᱚ ᱫᱚᱨᱠᱟᱨᱟ ᱚᱱᱟ ᱠᱚ ᱞᱟᱹᱜᱤᱫ ᱟᱢ ᱢᱟᱱᱮ ᱟᱹᱰᱤ ᱤᱭᱟᱹ ᱦᱩᱭᱩᱜ ᱫᱚᱨᱠᱟᱨ ᱟᱨᱠᱤ ᱤᱱᱴᱮᱞᱤᱡᱮᱱᱴ ᱡᱟᱠᱮ ᱵᱚᱞᱮ ᱚᱝᱠᱟ ᱦᱩᱭᱩᱜ ᱫᱚᱨᱠᱟᱨ ᱚᱱᱟ ᱟᱨ ᱵᱟᱝᱠᱷᱟᱱ ᱫᱚ ᱢᱤᱫᱴᱮᱱ ᱯᱷᱚᱴᱳᱜᱨᱟᱯᱷᱤ ᱫᱚ ᱵᱟᱢ ᱦᱩᱭ ᱫᱟᱲᱮᱭᱟᱜᱼᱟ ᱪᱮᱫᱟᱜ ᱥᱮ ᱯᱷᱚᱴᱳᱜᱨᱟᱯᱷᱤ ᱦᱩᱭᱩᱜ ᱥᱚᱠ ᱡᱚᱠᱷᱚᱱ ᱢᱮᱱᱟᱜᱼᱟ ᱛᱚ ᱢᱚᱡᱽ ᱧᱚᱜ ᱠᱮᱢᱮᱨᱟ ᱠᱤᱨᱤᱧ ᱢᱮ ᱥᱮ ᱢᱚᱡᱽ ᱧᱚᱜ ᱟᱢ ᱦᱚᱸ ᱢᱚᱡᱽ ᱧᱚᱜ ᱦᱟᱱᱟ ᱱᱟᱣᱟ ᱪᱮᱠᱟᱭ ᱢᱮ ᱛᱚᱵᱮ ᱜᱮ ᱢᱤᱫᱴᱮᱡ ᱯᱷᱚᱴᱳᱜᱨᱟᱯᱷᱤᱢ ᱦᱩᱭᱩᱜᱼᱟ ᱛᱚ ᱚᱱᱟ ᱜᱮ ᱯᱷᱚᱴᱳᱜᱨᱟᱯᱷ ᱞᱟᱹᱜᱤᱫ ᱫᱚ ᱡᱚᱛᱚ ᱞᱟᱹᱜᱤᱫ ᱛᱮ ᱢᱟᱱᱮ ᱡᱚᱛᱚ ᱥᱮᱫ ᱞᱮᱠᱟᱛᱮ ᱢᱟᱱᱮ ᱱᱟᱯᱟᱭ ᱛᱟᱦᱮᱱ ᱦᱩᱭᱩᱜᱼᱟ